ᱜᱟᱛᱮ ᱫᱚ ᱱᱚᱝᱠᱟᱱ ᱢᱚᱡᱽ ᱡᱤᱱᱤᱥ ᱠᱟᱱᱟ ᱵᱚᱞᱮ ᱥᱮ ᱟᱵᱚ ᱦᱚᱲ ᱫᱚ ᱡᱟᱹᱥᱛᱤ ᱫᱚ ᱯᱷᱩᱴᱵᱚᱞ ᱜᱮᱠᱚ ᱠᱩᱥᱤᱭᱟᱜᱼᱟ ᱮᱱᱠᱷᱟᱱ ᱛᱮ ᱵᱚᱞᱮ ᱡᱟᱦᱟᱸᱭ ᱡᱟᱦᱟᱸᱭ ᱜᱮ ᱡᱟᱦᱟᱸ ᱞᱮᱠᱟᱱ ᱢᱚᱱᱨᱮ ᱟᱥᱠᱮᱛ ᱥᱮ ᱨᱟᱸᱜᱟᱣ ᱛᱟᱦᱮᱱ ᱛᱟᱭ ᱵᱚᱞ ᱮ ᱜᱟᱛᱮ ᱞᱮᱱᱠᱷᱟᱱ ᱜᱮ ᱥᱮ ᱵᱚᱞ ᱮ ᱜᱟᱛᱮ ᱵᱟᱲᱟᱜ ᱠᱷᱟᱡ ᱩᱱᱤ ᱫᱚ ᱟᱹᱰᱤ ᱢᱚᱡᱽ ᱜᱮ ᱵᱩᱡᱷᱟᱹᱣᱟ ᱡᱟᱦᱟᱸ ᱛᱤᱱ ᱢᱟᱨᱟᱝ ᱨᱟᱸᱜᱟᱣ ᱟᱹᱲᱤᱥ ᱜᱮ ᱛᱟᱦᱮᱱ ᱡᱟᱦᱟᱸ ᱞᱮᱠᱟᱱ ᱜᱮ ᱜᱚᱜᱚᱭ ᱮᱜᱮᱨ ᱠᱟᱱ ᱥᱮ ᱵᱟᱟᱭ ᱮᱜᱮᱨ ᱠᱟᱱ ᱡᱟᱦᱟᱱᱟᱜ ᱞᱮᱠᱟᱜᱮ ᱵᱚᱞᱮ ᱵᱚᱞ ᱮ ᱠᱷᱤᱞᱸᱳᱰ ᱞᱮᱱᱠᱷᱟᱡ ᱜᱮ ᱩᱱᱤᱭᱟᱜ ᱢᱚᱱ ᱟᱹᱰᱤ ᱠᱩᱥᱤᱜᱼᱟ ᱥᱮ ᱢᱚᱡᱽ ᱜᱮ ᱵᱩᱡᱷᱟᱹᱜᱼᱟ ᱵᱚᱞ ᱜᱟᱛᱮ ᱠᱟᱛᱮᱫ ᱡᱮᱢᱚᱱ ᱚᱲᱟᱜ ᱨᱮᱫᱚ ᱪᱮᱫ ᱪᱚᱠᱚ ᱢᱮᱛᱟᱫ ᱢᱮᱭᱟ ᱵᱟᱢ ᱟᱡᱚᱢ ᱞᱮᱫᱟ ᱟᱢᱫᱚ ᱚᱱᱟᱛᱮᱢ ᱟᱹᱲᱤᱥᱱᱟ ᱥᱮ ᱚᱱᱠᱟ ᱜᱮ ᱴᱟᱭᱤᱢ ᱦᱩᱭᱱᱟ ᱟᱫᱚ ᱵᱚᱞ ᱮᱢ ᱜᱟᱛᱮ ᱞᱮᱱᱠᱷᱟᱡ ᱜᱮ ᱡᱚᱛᱚᱢ ᱦᱤᱲᱤᱧᱟ ᱵᱚᱞ ᱜᱟᱛᱮᱫ ᱨᱮᱫᱚ ᱮᱜᱟᱨᱚ ᱡᱚᱱ ᱠᱟᱛᱮᱫ ᱠᱚ ᱠᱷᱤᱞᱳᱰᱟ ᱟᱨ ᱟᱴ ᱴᱤ ᱫᱚᱞ ᱠᱚ ᱛᱟᱦᱮᱱᱟ ᱟᱴ ᱴᱤ ᱫᱚᱞ ᱵᱷᱤᱛᱨᱤ ᱨᱮᱫᱚ ᱵᱟᱨᱭᱟ ᱫᱚᱞ ᱜᱮᱠᱤᱱ ᱡᱤᱛᱠᱟᱹᱨᱚᱜ ᱟᱭ ᱢᱤᱫᱴᱤᱡ ᱫᱚᱭ ᱪᱟᱢᱯᱤᱭᱟᱱᱥ ᱢᱤᱫᱴᱤᱡ ᱫᱚᱭ ᱨᱟᱱᱟᱨᱥ ᱟᱫᱚ ᱚᱱᱠᱟ ᱜᱮ ᱢᱚᱡᱽ ᱜᱮ ᱠᱷᱮᱞ ᱞᱮᱱᱠᱷᱟᱡ ᱥᱮ ᱢᱚᱡᱽ ᱜᱮ ᱜᱟᱛᱮ ᱞᱮᱱᱠᱷᱟᱱ ᱢᱚᱡᱽ ᱧᱚᱜ ᱥᱟᱯᱳᱨᱴ ᱧᱟᱢᱚᱜᱼᱟ ᱥᱮ ᱢᱚᱡᱽ ᱜᱮ ᱯᱨᱟᱭᱤᱡᱽ ᱠᱚ ᱧᱟᱢᱚᱜᱼ ᱡᱟᱦᱟᱸ ᱨᱮᱜᱮᱢ ᱪᱟᱞᱟᱜ ᱢᱚᱡᱽ ᱜᱮ ᱜᱟᱛᱮ ᱞᱮᱱᱠᱷᱟᱡ ᱱᱚᱰᱮ ᱦᱚᱸ ᱢᱚᱡᱽ ᱜᱮᱢ ᱡᱤᱛᱠᱟᱹᱨᱚᱜᱼᱟ ᱟᱹᱰᱤ ᱠᱩᱥᱤ ᱨᱟᱹᱥᱠᱟᱹ ᱵᱩᱡᱷᱟᱹᱜᱼᱟ

ᱪᱮᱫᱟᱜ ᱥᱮ ᱚᱸᱰᱮ ᱫᱚ ᱟᱹᱰᱤ ᱢᱚᱡᱽ ᱟᱹᱭᱠᱟᱹᱜᱼᱟ ᱜᱟᱛᱮ ᱠᱟᱛᱮᱫ ᱚᱱᱠᱟ ᱢᱚᱡᱽ ᱟᱹᱭᱠᱟᱹᱜᱼᱟ ᱵᱚᱞᱮ ᱞᱟᱹᱭ ᱛᱮᱦᱚᱸ ᱵᱚᱞᱮ ᱟᱹᱰᱤᱜᱟᱱ ᱜᱮ ᱥᱮ ᱟᱹᱰᱤ ᱱᱟᱯᱟᱭ ᱵᱩᱡᱷᱟᱹᱜᱼᱟ